ᱥᱮᱫᱟᱭ ᱡᱩᱜ ᱫᱚ ᱟᱵᱚ ᱥᱚᱢᱟᱡ ᱨᱮᱫᱚ ᱵᱤᱡᱽᱞᱤ ᱵᱟᱹᱛᱤ ᱠᱟᱨᱮᱱᱴ ᱚᱱᱟᱠᱚᱫᱚ ᱵᱟᱝ ᱛᱟᱦᱮᱸ ᱠᱟᱱᱟ ᱥᱮ ᱡᱚᱠᱷᱚᱱ ᱠᱚ ᱫᱟᱠᱟ ᱩᱛᱮᱭᱮᱫ ᱠᱟᱱ ᱛᱟᱦᱮᱸᱫᱼᱟ ᱛᱚᱠᱷᱚᱱ ᱦᱚᱸ ᱤᱞᱮᱠᱴᱨᱤᱠ ᱳᱵᱷᱮᱱ ᱥᱮ ᱜᱮᱥ ᱠᱚᱫᱚ ᱵᱟᱝ ᱛᱟᱦᱮᱸ ᱠᱟᱱᱟ ᱟᱠᱚᱛᱮ ᱵᱤᱨᱠᱷᱚᱱᱟᱜ ᱠᱟᱴ ᱥᱟᱦᱟᱱ ᱠᱚ ᱧᱟᱢ ᱟᱹᱜᱩ ᱠᱟᱛᱮᱫ ᱚᱱᱟᱠᱚ ᱛᱮᱜᱮᱠᱚ ᱫᱟᱠᱟ ᱩᱛᱩᱭᱮᱫ ᱠᱟᱱ ᱛᱟᱦᱮᱫᱼᱟ ᱟᱨ ᱧᱤᱫᱟᱹ ᱫᱚ ᱞᱚᱢᱯᱷᱚᱠᱚ ᱡᱩᱞᱮᱫ ᱠᱟᱱ ᱛᱟᱦᱮᱸᱫᱼᱟ ᱟᱨ ᱱᱮᱛᱟᱨ ᱚᱱᱟ ᱠᱚᱫᱚ ᱥᱟᱱᱟᱢ ᱟᱫ ᱪᱟᱵᱟᱭᱮᱱᱟ ᱚᱱᱟ ᱥᱟᱶᱛᱮ ᱵᱤᱡᱽᱞᱤ ᱵᱟᱹᱛᱤ ᱤᱞᱮᱠᱴᱨᱤᱠ ᱦᱮᱡ ᱮᱱᱟ ᱞᱟᱹᱴᱩ ᱞᱟᱹᱴᱩ ᱞᱟᱹᱭᱤᱴ ᱦᱮᱡ ᱮᱱᱟ ᱟᱨ ᱫᱟᱠᱟ ᱩᱛᱩ ᱞᱟᱹᱜᱤᱫ ᱫᱚ ᱜᱮᱥ ᱳᱵᱷᱮᱱ ᱦᱮᱡ ᱮᱱᱟ ᱤᱱᱟᱹ ᱠᱷᱟᱹᱛᱤᱨ ᱛᱮ ᱟᱹᱰᱤ ᱥᱩᱡᱚᱜ ᱥᱩᱵᱤᱫᱷᱟ ᱦᱮᱡ ᱟᱠᱟᱱᱟ ᱥᱮ ᱟᱵᱚᱣᱟᱜ ᱟᱵᱚᱣᱟᱜ ᱥᱚᱢᱟᱡ ᱨᱮ ᱚᱱᱮᱠᱞᱟᱦᱟᱱᱛᱤ ᱦᱩᱭ ᱟᱠᱟᱱᱟ ᱚᱱᱟ ᱛᱮᱜᱮ ᱛᱟᱲᱟᱛᱟᱹᱲᱤ ᱫᱟᱠᱟ ᱩᱛᱩ ᱠᱚ ᱦᱩᱭ ᱜᱚᱫᱚᱜ ᱠᱟᱱᱟ ᱥᱮ ᱚᱱᱟ ᱞᱟᱭᱤᱴ ᱠᱷᱟᱹᱛᱤᱨ ᱛᱮ ᱟᱹᱛᱩ ᱠᱚ ᱚᱲᱟᱜ ᱠᱚ ᱜᱚᱴᱟ ᱢᱟᱨᱥᱟᱞᱜᱮ ᱛᱟᱦᱮᱱ ᱠᱟᱱᱟ ᱠᱚᱱᱚ ᱮᱴᱠᱮᱴᱚᱲᱮ ᱫᱚ ᱵᱟᱝ ᱦᱩᱭᱩᱜ ᱠᱟᱱᱟ